ᱦᱮᱞᱳ ᱦᱮᱸ ᱤᱧ ᱢᱤᱫᱴᱮᱱ ᱠᱟᱥᱴᱚᱢᱟᱨ ᱢᱮᱱᱤᱫᱟᱹᱧ ᱦᱮᱸ ᱟᱨ ᱟᱢ ᱦᱚᱸ ᱟᱢᱟᱜ ᱚᱸᱰᱮ ᱫᱚᱠᱟᱱ ᱨᱮ ᱪᱮᱫ ᱤᱭᱟᱹ ᱠᱚ ᱢᱮᱱᱟᱜᱼᱟ ᱤᱭᱟᱹ ᱠᱚ ᱟᱪᱪᱷᱟ ᱢᱮᱫ ᱠᱚᱫᱚ ᱫᱟᱢ ᱠᱚᱫᱚ ᱦᱟᱸᱜ ᱪᱮᱫ ᱞᱮᱠᱟ ᱦᱟᱛᱟᱣ ᱟᱵᱮᱱ ᱟᱪᱪᱷᱟ ᱟᱨ ᱚᱱᱟ ᱯᱷᱮᱹᱥ ᱠᱚ ᱤᱭᱟᱹ ᱞᱟᱹᱜᱤᱫ ᱛᱮ ᱟᱪᱪᱷᱟ ᱛᱤᱱ ᱛᱤᱱ ᱠᱚᱨᱮ ᱫᱚᱠᱟᱱ ᱫᱚ ᱠᱷᱩᱞᱟᱹᱣ ᱛᱟᱦᱮᱱᱟ ᱟᱪᱪᱷᱟ ᱡᱚᱛᱚ ᱫᱤᱱᱜᱮ ᱠᱷᱩᱞᱟᱹᱣ ᱛᱟᱦᱮᱱᱟ ᱟᱪᱪᱷᱟ ᱨᱚᱵᱤᱵᱟᱨ ᱫᱚ ᱵᱚᱱᱫᱚ ᱜᱮ ᱛᱟᱦᱮᱱᱟ ᱚ ᱦᱚᱸ ᱟᱨ ᱪᱮᱫ ᱪᱮᱫ ᱠᱚ ᱢᱮᱱᱟᱜᱼᱟ ᱟᱨ ᱦᱮᱭᱟᱨ ᱩᱵ ᱠᱟᱴᱤᱱ ᱠᱚ ᱦᱮᱸ ᱛᱚ ᱪᱮᱫ ᱞᱮᱠᱟ ᱱᱟᱦᱟᱜ ᱚᱱᱟ ᱩᱵ ᱠᱟᱴᱤᱱ ᱠᱚᱫᱚ ᱦᱟᱛᱟᱣᱟᱵᱮᱱ ᱟᱪᱪᱷᱟ ᱮᱠᱥᱚ ᱯᱚᱪᱟᱥ ᱵᱷᱤᱛᱤᱨ ᱨᱮᱜᱮ ᱦᱩᱭᱩᱜᱼᱟ ᱟᱨ ᱡᱚᱛᱚ ᱞᱮᱠᱟᱱᱟᱜ ᱦᱟᱸᱜ ᱥᱮ ᱢᱤᱫ ᱨᱚᱠᱚᱢᱟᱜ ᱜᱮ ᱮᱠᱥᱚ ᱯᱚᱪᱟᱥ ᱵᱷᱤᱛᱨᱤ ᱨᱮ ᱦᱩᱭᱩᱜᱼᱟ ᱟᱪᱪᱷᱟ ᱟᱪᱪᱷᱟ ᱴᱷᱤᱠ ᱜᱮᱭᱟ ᱛᱳ ᱦᱮᱡ ᱦᱩᱭᱩᱜᱼᱟ ᱮᱱᱠᱷᱟᱱ ᱫᱳᱠᱟᱱ ᱜᱮ ᱦᱳᱭ